ᱟᱵᱚᱣᱟᱜ ᱡᱷᱟᱲᱜᱨᱟᱢ ᱡᱮᱞᱟ ᱨᱮᱫᱚ ᱞᱟᱭᱼᱞᱟᱠᱪᱟᱨ ᱠᱚᱫᱚ ᱱᱚᱝᱠᱟᱱᱟ ᱥᱚᱨᱦᱟᱭ ᱵᱚᱸᱜᱟ ᱥᱚᱨᱦᱟᱭ ᱦᱩᱭᱩᱜᱼᱟ ᱵᱟᱦᱟ ᱵᱚᱸᱜᱟ ᱵᱟᱦᱟ ᱠᱟᱨᱟᱢ ᱢᱟᱜ ᱢᱚᱬᱮ ᱵᱤᱦᱟᱹ ᱵᱟᱯᱞᱟ ᱨᱮ ᱫᱚᱝ ᱥᱚᱨᱦᱟᱭ ᱵᱚᱸᱜᱟ ᱫᱚ ᱥᱚᱨᱦᱟᱭ ᱥᱚᱢᱚᱭ ᱦᱩᱭᱩᱜᱼᱟ ᱟᱨ ᱵᱟᱦᱟ ᱵᱚᱸᱜᱟ ᱦᱚᱸ ᱵᱟᱦᱟ ᱪᱟᱹᱛ ᱵᱚᱸᱜᱟ ᱰᱚᱞ ᱯᱟᱨᱚᱢ ᱞᱮᱠᱷᱟᱱ ᱵᱟᱦᱟ ᱦᱩᱭᱩᱜᱼᱟ ᱟᱹᱛᱩ ᱢᱚᱬᱮ ᱦᱚᱲ ᱠᱚᱣᱟᱛᱮ ᱱᱟᱭᱠᱮ ᱚᱲᱟᱜ ᱠᱷᱚᱱ ᱡᱟᱦᱮᱨᱛᱮ ᱤᱫᱤᱭᱮ ᱦᱩᱭᱩᱜᱼᱟ ᱚᱸᱰᱮ ᱤᱫᱤ ᱠᱟᱛᱮᱫ ᱵᱚᱸᱜᱟ ᱵᱩᱨᱩ ᱟᱛᱮᱫ ᱟᱨᱚ ᱛᱟᱨᱟᱥᱤᱧ ᱱᱟᱭᱠᱮ ᱚᱲᱟᱜᱛᱮ ᱨᱩᱣᱟᱹᱲ ᱟᱜᱩᱭᱮ ᱦᱩᱭᱩᱜᱼᱟ ᱵᱟᱯᱞᱟ ᱫᱚ ᱵᱤᱦᱟᱹ ᱵᱟᱯᱞᱟ ᱨᱮ ᱵᱟᱯᱞᱟ ᱥᱚᱢᱚᱭ ᱵᱟᱯᱞᱟ ᱦᱩᱭᱩᱜᱼᱟ ᱵᱟᱯᱞᱟ ᱯᱚᱨᱮ ᱜᱤᱫᱽᱨᱟᱹᱼᱯᱤᱫᱽᱨᱟᱹ ᱠᱚ ᱚᱢᱚᱱ ᱞᱮᱱᱠᱷᱟᱱ ᱦᱚᱭᱚ ᱨᱩᱣᱟᱹᱲ ᱪᱷᱟᱹᱴᱭᱟᱹᱨ ᱢᱚᱬᱮᱠᱚ ᱛᱩᱨᱩᱭ ᱠᱚᱣᱟᱛᱮᱫ ᱠᱚᱨᱟᱣ ᱦᱩᱭᱩᱜᱼᱟ ᱟᱨ ᱢᱤᱫ ᱦᱚᱲ ᱵᱤᱫᱮᱥᱤ ᱴᱷᱮᱱ ᱞᱟᱭᱼᱞᱟᱠᱪᱟᱨ ᱵᱚᱨᱱᱚᱱᱟ ᱫᱚ ᱱᱚᱝᱠᱟ ᱠᱟᱱᱟ ᱩᱱᱤ ᱡᱩᱫᱤ ᱟᱵᱚᱣᱟᱜ ᱞᱟᱭᱼᱞᱟᱠᱪᱟᱨ ᱡᱩᱫᱤ ᱵᱟᱭ ᱵᱩᱡᱽ ᱫᱟᱲᱮᱭᱟᱜᱼᱟ ᱯᱳᱭᱞᱳᱛᱮ ᱨᱚᱲ ᱵᱚᱱ ᱥᱮᱬᱟᱣᱟᱭᱟ ᱨᱚᱲᱮ ᱥᱮᱬᱟ ᱞᱮᱠᱷᱟᱱ ᱟᱵᱚᱣᱟᱜ ᱥᱟᱱᱟᱢ ᱞᱮᱠᱟᱱᱟᱜ ᱞᱟᱭᱼᱞᱟᱠᱪᱟᱨ ᱥᱮ ᱥᱟᱱᱟᱢᱮ ᱵᱩᱡᱽ ᱫᱟᱲᱮᱭᱟᱜᱼᱟ ᱤᱱᱟᱹᱛᱮᱦᱚᱸ ᱡᱩᱫᱤ ᱵᱟᱭ ᱵᱩᱡᱽ ᱫᱟᱲᱮᱭᱟᱜᱼᱟᱭ ᱩᱱᱤ ᱫᱚ ᱡᱟᱦᱟᱸᱨᱮ ᱞᱟᱭᱼᱞᱟᱠᱪᱟᱨ ᱥᱮᱨᱮᱧ ᱮᱱᱮᱡᱼᱥᱮᱨᱮᱧ ᱦᱩᱭᱩᱜᱼᱟ ᱚᱸᱰᱮ ᱤᱫᱤᱭ ᱦᱩᱭᱩᱜᱼᱟ ᱚᱸᱰᱮ ᱤᱫᱤ ᱠᱟᱛᱮᱫ ᱩᱱᱤ ᱩᱫᱩᱜ ᱟᱭ ᱦᱩᱭᱩᱜᱼᱟ ᱩᱫᱩᱜᱼᱛᱮ ᱩᱱᱤ ᱟᱵᱚᱣᱟᱜ ᱞᱟᱭᱼᱞᱟᱠᱪᱟᱨ ᱥᱮᱬᱟᱭᱟᱭ